ᱦᱮᱸ ᱤᱧ ᱞᱟᱸᱜᱟ ᱞᱮᱱᱠᱷᱟᱱᱤᱧ ᱤᱧᱟᱹᱜ ᱡᱟᱦᱟᱛᱮ ᱤᱧᱟᱹᱜ ᱞᱟᱸᱜᱟ ᱠᱚᱧ ᱥᱟᱦᱟᱭᱟ ᱱᱚᱣᱟ ᱠᱚᱫᱚ ᱠᱟᱹᱢᱤ ᱛᱷᱟᱠᱟᱣ ᱞᱮᱱᱠᱷᱟᱱ ᱞᱟᱸᱜᱟ ᱥᱟᱦᱟ ᱞᱟᱹᱜᱤᱫ ᱛᱮᱫᱚ ᱟᱹᱭᱩᱵ ᱛᱚᱨᱟ ᱥᱤᱸᱜᱟᱲ ᱵᱮᱲᱟ ᱛᱤᱨᱭᱳ ᱵᱟᱱᱟᱢ ᱥᱮᱨᱮᱧ ᱟᱨ ᱵᱟᱝᱠᱷᱟᱱ ᱢᱟᱨᱮ ᱥᱮᱫᱟᱭ ᱥᱮᱱᱟᱜ ᱡᱟᱦᱟᱸ ᱠᱟᱹᱦᱱᱤ ᱜᱚᱞᱯᱚ ᱠᱚ ᱛᱟᱦᱮᱱᱟ ᱱᱚᱣᱟ ᱠᱚ ᱟᱛᱮᱫ ᱱᱚᱣᱟ ᱞᱟᱸᱜᱟᱫᱩᱧ ᱥᱟᱦᱟᱭᱟ

ᱨᱚᱲ ᱟᱲᱟᱝ ᱜᱚᱞᱯᱚ ᱠᱟᱛᱮᱫ ᱜᱮᱧ ᱤᱧ ᱱᱚᱣᱟ ᱟᱲᱟᱝ ᱫᱚᱧ ᱥᱟᱦᱟᱭᱟ ᱟᱨ ᱱᱚᱣᱟ ᱟᱲᱟᱝᱤᱧ ᱵᱮᱣᱦᱟᱨ ᱛᱤᱧᱟᱹ